ᱪᱟᱥ ᱵᱟᱥ ᱵᱚᱞᱛᱮ ᱯᱨᱚᱛᱷᱚᱢ ᱨᱮᱫᱚ ᱜᱟᱹᱪᱷᱤ ᱜᱚᱰᱟ ᱠᱩ ᱫᱟᱜ ᱟᱜᱼᱟ ᱡᱩᱫᱤ ᱟᱪᱷᱟᱲᱟᱭ ᱠᱷᱟᱡ ᱫᱚᱠᱩ ᱟᱪᱷᱟᱲᱟᱭ ᱠᱷᱟᱡ ᱫᱚᱞᱮ ᱟᱨ ᱟᱪᱷᱟᱲᱟ ᱠᱟᱛᱮ ᱞᱟᱹᱴᱩᱜᱼᱟ ᱫᱟᱜ ᱠᱩ ᱦᱩᱲᱩ ᱮᱨ ᱵᱟᱲᱟ ᱠᱟᱛᱮᱫ ᱜᱟᱹᱪᱷᱤ ᱞᱟᱹᱴᱩ ᱠᱟᱛᱮᱫ ᱞᱟᱹᱴᱩ ᱞᱮᱱᱠᱷᱟᱡ ᱠᱷᱮᱛ ᱠᱩ ᱥᱤ ᱯᱨᱚᱛᱷᱚᱢ ᱨᱮ ᱥᱤ ᱠᱟᱛᱮᱫ ᱡᱟᱵᱚᱴ ᱞᱚᱥᱚᱫ ᱠᱟᱛᱮᱫ ᱦᱩᱲᱩ ᱠᱩ ᱨᱚᱦᱚᱭ ᱦᱩᱭᱩᱜᱼᱟ ᱸᱨᱚᱦᱚᱭ ᱠᱟᱛᱮᱫ ᱡᱟᱜᱮ ᱞᱟᱹᱴᱩ ᱧᱚᱜ ᱠᱟᱛᱮᱫ ᱨᱚᱦᱚᱭ ᱦᱤᱞᱳᱜ ᱡᱚᱨᱟ ᱠᱚ ᱮᱢ ᱠᱟᱛᱮᱫ ᱥᱮ ᱵᱟᱨᱯᱮ ᱫᱤᱱ ᱯᱚᱨ ᱦᱚᱸ ᱮᱢ ᱠᱟᱛᱮ ᱞᱟᱹᱴᱩᱜᱼᱟ ᱛᱷᱚᱲᱟ ᱜᱟᱱ ᱦᱮᱲᱦᱮᱫ ᱜᱷᱟᱥ ᱠᱚ ᱡᱟᱱᱟᱢ ᱞᱮᱱᱠᱷᱟᱡ ᱞᱟᱹᱠᱴᱩᱜᱼᱟ ᱛᱷᱚᱲᱟ ᱜᱟᱱ ᱟᱫᱚ ᱦᱮᱸᱲᱦᱮᱫ ᱜᱷᱟᱥ ᱠᱚ ᱦᱮᱸᱲᱦᱮᱫ ᱜᱤᱰᱤ ᱠᱟᱛᱮᱛ ᱞᱟᱹᱴᱩᱜᱼᱟ ᱤᱱᱟᱹ ᱛᱟᱭᱚᱢ ᱫᱚ ᱛᱷᱚᱲᱟ ᱵᱟᱨᱫᱷᱟᱱ ᱜᱟᱱ ᱦᱮᱸᱲᱦᱮᱫ ᱠᱟᱛᱮᱛ ᱟᱵᱟᱨ ᱦᱚᱸ ᱞᱟ ᱛᱚᱠᱷᱚᱱ ᱠᱟᱨᱛᱤᱠ ᱟᱜᱷᱟᱲ ᱢᱟᱥ ᱛᱚᱠᱷᱚᱱ ᱵᱤᱞᱤᱜᱼᱟ ᱛᱚᱠᱷᱚᱱ ᱞᱮ ᱜᱮᱫᱟ ᱜᱮᱫ ᱠᱟᱛᱮ ᱟᱹᱴᱤ ᱥᱮ ᱚᱲᱟᱜ ᱛᱮᱞᱮ ᱟᱹᱜᱩᱭᱟ ᱟᱹᱜᱩ ᱠᱟᱛᱮ ᱫᱟᱞ ᱥᱟᱯᱷᱟ ᱠᱟᱛᱮ ᱥᱮ ᱛᱤᱠᱤ ᱪᱚᱫᱟᱭᱟᱞᱮ ᱛᱤᱠᱤ ᱪᱚᱸᱫᱟ ᱠᱟᱛᱮᱫ ᱛᱤᱠᱤ ᱪᱚᱸᱫᱟ ᱠᱟᱛᱮᱫ ᱦᱳᱲᱳ ᱠᱩ ᱯᱮᱥᱟᱭ ᱟᱹᱜᱩᱭᱟᱞᱮ ᱯᱮᱥᱟᱭ ᱟᱹᱜᱩ ᱠᱟᱛᱮ ᱪᱟᱣᱞᱮ ᱠᱟᱛᱮ ᱪᱟᱣᱞᱮ ᱟᱞᱮ